ᱤᱧᱟᱹᱜ ᱫᱤᱥᱟᱹ ᱦᱩᱫᱤᱥ ᱛᱮ ᱫᱚ ᱦᱩᱭᱩᱜᱚᱜ ᱠᱟᱱᱟ ᱵᱚᱪᱷᱚᱨ ᱨᱮ ᱵᱟᱨ ᱫᱷᱟᱣ ᱵᱚᱪᱷᱚᱨ ᱨᱮ ᱵᱟᱨ ᱫᱷᱟᱣ ᱫᱤᱥᱚᱢ ᱫᱟᱲᱟᱱ ᱞᱮᱱᱠᱷᱟᱱ ᱫᱚ ᱟᱹᱰᱤ ᱢᱚᱸᱡᱽ ᱦᱩᱭᱩᱜᱼᱟ ᱛᱳ ᱫᱤᱥᱚᱢ ᱫᱟᱲᱟᱱ ᱞᱮᱠᱷᱟᱱ ᱫᱚ ᱥᱩᱫᱩ ᱫᱤᱥᱚᱢ ᱫᱟᱲᱟᱱ ᱞᱮᱠᱷᱟᱱ ᱫᱚ ᱥᱩᱫᱩ ᱫᱟᱲᱟ ᱵᱟᱲᱟ ᱞᱮᱠᱷᱟᱱ ᱫᱚ ᱵᱟᱝ ᱦᱩᱭᱩᱜᱼᱟ ᱫᱤᱥᱚᱢ ᱫᱟᱲᱟᱱ ᱢᱟᱱᱮ ᱡᱟᱦᱟᱸᱴᱟᱜ ᱢᱤᱫᱴᱮᱱ ᱩᱫᱫᱮᱥᱥᱚ ᱡᱟᱸᱦᱟᱴᱟᱜ ᱢᱤᱫᱴᱮᱱ ᱚᱵᱷᱤᱜᱽᱜᱚᱛᱟ ᱚᱨᱡᱚᱱ ᱚᱱᱟ ᱤᱭᱟᱹᱛᱮ ᱤᱧᱫᱚ ᱤᱧᱟᱹᱜ ᱛᱚᱨᱚᱯ ᱥᱮᱫ ᱠᱷᱚᱱ ᱫᱚ ᱱᱚᱣᱟ ᱠᱟᱛᱷᱟᱧ ᱢᱮᱱᱟ ᱫᱤᱥᱚᱢ ᱫᱟᱲᱟᱱ ᱦᱩᱭ ᱚᱪᱚᱜᱮ ᱫᱤᱥᱚᱢ ᱵᱚ ᱫᱟᱲᱟᱱᱟ ᱢᱚᱸᱡᱽ ᱜᱮ ᱨᱟᱹᱥᱠᱟᱹ ᱜᱮ ᱛᱳ ᱥᱟᱱᱛᱟᱞ ᱠᱚᱨᱮᱱᱟᱜ ᱥᱟᱱᱛᱟᱞ ᱠᱚᱨᱮᱱᱟᱜ ᱟᱹᱭᱩᱨ ᱦᱟᱯᱲᱟᱢ ᱠᱚ ᱡᱟᱦᱟᱸ ᱥᱮ ᱪᱮᱼᱪᱮᱫ ᱦᱟᱯᱟᱲᱟᱢ ᱠᱚ ᱩᱱᱠᱩᱣᱟᱜ ᱵᱩᱠᱟᱹ ᱛᱚᱯᱟ ᱴᱷᱟᱶ ᱩᱱᱠᱩᱣᱟᱜ ᱜᱷᱟᱨᱚᱧᱡᱽ ᱩᱱᱠᱩᱨᱮᱱ ᱜᱷᱟᱨᱚᱧᱡᱽ ᱨᱮᱱ ᱦᱚᱲ ᱚᱠᱟ ᱚᱠᱟᱨᱮ ᱢᱮᱱᱟᱜ ᱠᱚᱣᱟ ᱚᱠᱟ ᱴᱚᱴᱷᱟ ᱨᱮ ᱢᱮᱱᱟᱜ ᱠᱚᱣᱟ ᱚᱱᱟ ᱵᱤᱥᱮᱥ ᱛᱮᱜᱮ ᱩᱱᱠᱩ ᱠᱚᱣᱟᱜ ᱮᱞᱟᱠᱟᱨᱮ ᱥᱮ ᱟᱠᱚᱣᱟᱜ ᱚᱲᱟᱜ ᱨᱮ ᱩᱫᱫᱮᱥᱥᱚ ᱦᱮᱡ ᱠᱟᱛᱮᱜᱮ ᱫᱤᱥᱚᱢ ᱫᱟᱲᱟᱱ ᱞᱮᱱ ᱠᱷᱟᱱ ᱫᱚ ᱟᱨᱚ ᱵᱷᱟᱹᱜᱤᱜᱼᱟ ᱪᱮᱫᱟᱜ ᱡᱮᱧ ᱢᱮᱱᱟ ᱡᱮᱢᱚᱱ ᱦᱩᱭᱩᱜ ᱠᱟᱱᱟ ᱱᱩᱭ ᱟᱵᱳ ᱦᱟᱯᱲᱟᱢ ᱫᱤᱥᱚᱢ ᱦᱟᱯᱲᱟᱢ ᱡᱟᱦᱟᱸᱭ ᱫᱚᱠᱚ ᱢᱮᱛᱟᱭ ᱠᱟᱱ ᱛᱤᱞᱠᱟᱹ ᱢᱩᱨᱢᱩ ᱥᱮ ᱛᱤᱞᱠᱟᱹ ᱢᱩᱨᱢᱩ ᱨᱮᱱ ᱦᱚᱯᱚᱱ ᱦᱚᱯᱚᱱ ᱮᱨᱟᱛ ᱵᱤᱨ ᱥᱤᱫᱩ ᱠᱟᱹᱱᱩ ᱡᱷᱟᱱᱚ

ᱱᱩᱠᱩᱣᱟᱜ ᱚᱲᱟᱜ ᱥᱮ ᱚᱱᱟ ᱵᱷᱚᱜᱱᱟᱰᱤ ᱟᱹᱛᱳ

ᱢᱤᱫᱴᱮᱱ ᱪᱟᱞᱟᱣ ᱞᱮᱱ ᱫᱟᱲᱮᱭᱟᱜᱼᱟ ᱫᱟᱲᱮ ᱞᱮᱱ ᱠᱷᱟᱱ ᱵᱮᱥᱚᱜᱼᱟ ᱤᱱᱟᱹ ᱠᱟᱛᱮᱫ ᱱᱚᱸᱰᱮ ᱟᱵᱚᱨᱮᱱ ᱚᱞ ᱪᱤᱠᱤ ᱨᱮᱱ ᱡᱟᱦᱟᱭ ᱯᱚᱱᱰᱤᱛ ᱚᱞ ᱥᱤᱨᱡᱚᱱᱤᱭᱟᱹ ᱚᱞ ᱪᱤᱠᱤ ᱨᱮᱱ ᱥᱤᱨᱡᱚᱱᱤᱭᱟᱹ ᱯᱚᱱᱰᱤᱛᱚ ᱨᱩᱜᱷᱩᱱᱟᱛᱷ ᱢᱩᱨᱢᱩᱣᱟᱜ ᱵᱟᱠᱷᱳᱞ ᱯᱚᱱᱰᱤᱛ ᱨᱩᱜᱷᱩᱱᱟᱛᱷ ᱵᱟᱠᱷᱳᱞ ᱥᱮ ᱩᱱᱤ ᱨᱮᱱ ᱚᱲᱟᱜ ᱨᱮᱱ ᱦᱚᱲ ᱥᱟᱶ ᱦᱚᱸ ᱦᱮᱞᱢᱮᱞ ᱵᱟᱠᱷᱟᱨᱟ ᱛᱮᱦᱚᱸ ᱫᱤᱥᱚᱢ ᱫᱟᱲᱟᱱ ᱦᱩᱭ ᱫᱟᱲᱮᱭᱟᱜᱼᱟ ᱮᱵᱚᱝ ᱦᱩᱭᱩᱜ ᱠᱟᱱᱟ ᱟᱵᱚ ᱥᱟᱶᱛᱟ ᱨᱮᱱᱟᱜ ᱟᱵᱚ ᱥᱚᱢᱟᱡᱽ ᱨᱮᱱ ᱡᱟᱦᱟᱸ

ᱥᱟᱫᱷᱩᱨᱟᱢ ᱪᱟᱸᱫ ᱢᱩᱨᱢᱩ ᱩᱱᱤᱦᱚᱸ ᱥᱟᱶᱛᱟᱨᱮᱱ ᱢᱤᱫ ᱢᱟᱨᱟᱝ ᱞᱮᱠᱷᱚᱠ ᱥᱟᱫᱷᱩ ᱠᱟᱱ ᱛᱟᱵᱚᱱᱟᱭ ᱱᱚᱜᱼᱚᱜ ᱱᱚᱝᱠᱟᱱᱟᱜ ᱫᱟᱲᱟᱱ ᱫᱤᱥᱚᱢ ᱫᱟᱲᱟᱱ ᱞᱮᱱᱠᱷᱟᱱ ᱫᱚ ᱟᱨᱦᱚᱸ ᱟᱹᱰᱤ ᱢᱚᱸᱡ ᱥᱚᱢᱟᱡᱽ ᱨᱮᱱᱟᱜ ᱥᱮ ᱟᱵᱚᱨᱮᱱ ᱚᱞᱚᱜ ᱯᱟᱲᱦᱟᱜ ᱨᱮᱱ ᱯᱟᱹᱴᱷᱩᱣᱟᱹ ᱠᱩᱲᱤ ᱠᱚᱲᱟ ᱠᱚ ᱵᱤᱥᱮᱥ ᱵᱤᱥᱮᱥ ᱟᱨᱦᱚᱸ ᱵᱷᱟᱹᱜᱤ ᱢᱤᱫᱴᱮᱱ ᱥᱤᱠᱷᱟᱹᱱᱟᱹᱛ ᱥᱮ ᱢᱟᱱᱮ ᱮᱠᱫᱚᱢ ᱩᱱᱠᱩᱭᱟᱜ ᱪᱷᱟᱛᱟᱨ ᱩᱢᱩᱞ ᱪᱟᱞᱟᱣ ᱠᱟᱛᱮᱫ ᱟᱭᱢᱟ ᱨᱚᱠᱚᱢ ᱡᱤᱱᱤᱥ ᱠᱚ ᱜᱚᱵᱮᱥᱚᱱᱟ ᱫᱟᱲᱮᱭᱟᱜᱼᱟ ᱥᱮ ᱥᱚᱨᱟ ᱥᱚᱨᱤ ᱩᱱᱠᱩ ᱥᱟᱶ ᱩᱱᱠᱩᱨᱮᱱ ᱜᱷᱟᱨᱚᱧᱡ ᱥᱟᱶ ᱠᱚ ᱵᱚᱞᱮ ᱠᱚ ᱥᱮᱭᱟᱨ ᱫᱟᱲᱮᱭᱟᱜᱼᱟ

ᱥᱮ ᱤᱱᱟᱹ ᱥᱟᱶ ᱥᱟᱶᱛᱮ ᱟᱨᱦᱚᱸ ᱡᱟᱦᱟ ᱠᱚᱨᱮ ᱟᱵᱚᱣᱟᱜ ᱱᱚᱝᱠᱟ ᱵᱚᱞᱮ ᱥᱤᱨᱡᱚᱱᱤᱭᱟᱹ ᱠᱚᱣᱟᱜ ᱢᱟᱱᱮ ᱫᱷᱚᱨᱢᱚᱥ ᱛᱷᱟᱱ ᱢᱮᱱᱟᱜᱼᱟ ᱚᱱᱟ ᱠᱚᱨᱮ ᱦᱚᱸ ᱪᱟᱞᱟᱣ ᱞᱮᱱᱠᱷᱟᱱ ᱫᱚ ᱟᱹᱰᱤ ᱢᱚᱸᱡᱽ ᱚᱱᱛᱚᱨ ᱦᱚᱸ ᱵᱩᱡᱷᱟᱹᱜᱼᱟ ᱥᱟᱯᱟ ᱦᱚᱸ ᱵᱩᱡᱷᱟᱹᱜᱼᱟ ᱥᱟᱶ ᱥᱟᱶᱛᱮ ᱩᱱᱠᱩᱣᱟᱜ ᱦᱚᱸ ᱢᱤᱫᱴᱮᱱ ᱟᱹᱥᱤᱨᱵᱟᱫ ᱡᱟᱦᱟᱴᱟᱜ ᱧᱟᱢᱚᱜᱼᱟ ᱯᱨᱟᱠᱤᱛᱤᱠ ᱞᱮᱠᱟᱛᱮ ᱟᱵᱚᱣᱟᱜ ᱚᱲᱟᱜ ᱦᱚᱸ ᱵᱚᱞᱮ ᱟᱹᱰᱤ ᱢᱚᱸᱡᱽ ᱥᱟᱯᱷᱟ ᱦᱟᱹᱡᱩᱜᱚᱜᱼᱟ ᱛᱳ ᱵᱤᱥᱮᱥ ᱠᱟᱭᱛᱮ ᱥᱤᱠᱠᱷᱤᱛᱚ ᱥᱚᱢᱟᱡᱽ ᱜᱮ ᱱᱚᱜᱼᱱᱟᱠᱚᱫᱚ ᱡᱩᱫᱤ ᱟᱵᱚ ᱥᱤᱠᱷᱤᱛᱚ ᱥᱚᱢᱟᱡᱽ ᱨᱮᱱ ᱦᱚᱲ ᱡᱩᱫᱤ ᱱᱩᱠᱩ ᱯᱚᱱᱰᱤᱛ ᱨᱩᱜᱷᱩᱱᱟᱛᱷ ᱢᱩᱨᱢᱩ ᱥᱟᱫᱷᱩᱨᱟᱢ ᱪᱟᱸᱫ ᱢᱩᱨᱢᱩᱭᱟᱜ ᱡᱚᱱᱢᱚ ᱴᱷᱟᱶ ᱥᱤᱫᱩ ᱠᱟᱹᱱᱩ ᱛᱟᱠᱚᱭᱟᱜ ᱡᱚᱱᱢᱚ ᱴᱷᱟᱶ ᱦᱮᱸ ᱵᱟᱹᱵᱩ ᱪᱟᱞᱟᱜᱼᱟ ᱛᱟᱦᱚᱞᱮ ᱢᱟᱱᱮ ᱚᱠᱚᱭ ᱪᱟᱞᱟᱜᱼᱟ ᱟᱵᱚ ᱥᱟᱱᱛᱟᱞ ᱪᱷᱟᱲᱟ ᱫᱚ ᱫᱤᱠᱩ ᱯᱩᱥᱤᱫᱚ ᱵᱟᱠᱚ ᱪᱟᱞᱟᱜ ᱞᱟᱹᱜᱤᱫᱚᱜᱼᱟ ᱥᱮ ᱵᱟᱝ ᱚᱱᱟ ᱨᱮᱱᱟᱜ ᱪᱟᱹᱦᱤᱫᱟ ᱦᱚᱛᱚ ᱫᱤᱠᱩ ᱫᱚ ᱵᱟᱹᱱᱩᱜ ᱛᱟᱠᱚᱣᱟ ᱟᱵᱚ ᱦᱚᱲᱟᱜ ᱥᱚᱢᱟᱡᱽ ᱦᱚᱲ ᱛᱮᱜᱮ ᱟᱵᱚ ᱛᱮᱜᱮ ᱧᱮᱞ ᱦᱩᱭᱩᱜ ᱛᱟᱵᱚᱱᱟ ᱟᱨ ᱢᱟᱱᱮ ᱫᱩᱞᱟᱹᱲ ᱡᱚᱛᱚᱱ ᱦᱩᱭᱩᱜ ᱛᱟᱵᱚᱱᱟ ᱚᱱᱟ ᱤᱭᱟᱹᱛᱮ ᱤᱧᱟᱹᱜ ᱛᱚᱨᱚᱯ ᱥᱮᱫ ᱠᱷᱚᱱ ᱤᱧ ᱢᱮᱱᱟ ᱡᱮ ᱱᱚᱝᱠᱟᱱᱟᱜ ᱫᱤᱥᱚᱢ ᱫᱟᱲᱟᱱ ᱪᱮᱛᱟᱱ ᱨᱮ ᱩᱫᱫᱚᱠ ᱦᱟᱛᱟᱣ ᱫᱚ ᱟᱹᱰᱤ ᱡᱟᱹᱠᱛᱤ ᱠᱟᱱᱜᱮᱭᱟ ᱟᱨ ᱡᱩᱫᱤ ᱥᱳᱢᱚᱭ ᱦᱩᱭ ᱞᱮᱱᱠᱷᱟᱱ ᱫᱚ ᱱᱚᱝᱠᱟ ᱡᱩᱫᱤ ᱥᱳᱢᱚᱭ ᱧᱟᱢ ᱠᱚᱜᱼᱟ ᱤᱧ ᱦᱚᱸ ᱟᱯᱮ ᱥᱟᱶᱛᱮ ᱱᱚᱝᱠᱟᱱᱟᱜ ᱡᱟᱭᱜᱟ ᱫᱤᱥᱚᱢ ᱫᱟᱲᱟᱛᱮ ᱟᱹᱰᱤ ᱟᱸᱴ ᱨᱟᱹᱥᱠᱟᱹ ᱮᱵᱚᱝ ᱪᱟᱞᱟᱜ ᱜᱮ ᱦᱩᱭᱩᱜᱼᱟ ᱱᱚᱝᱠᱟᱱ ᱢᱤᱫᱴᱮᱡ ᱯᱩᱥᱛᱩᱴᱤ ᱢᱚᱱ ᱪᱮᱛᱟᱱ ᱨᱮᱦᱚᱸ ᱢᱮᱱᱟᱜ ᱛᱤᱧᱟᱹ ᱱᱤᱭᱟᱹᱜᱮ ᱤᱧᱟᱹᱜ ᱢᱮᱱᱟᱜ ᱠᱟᱛᱷᱟ ᱫᱚ